ᱮᱛᱚᱦᱚᱵ ᱟᱥᱲᱟ ᱟᱛᱳ ᱫᱤᱥᱚᱢ ᱨᱮ ᱚᱞ ᱯᱟᱲᱦᱟᱣ ᱠᱟᱛᱮᱫ ᱥᱮᱬᱟ ᱥᱮᱪᱮᱫ ᱞᱟᱹᱜᱤᱫ ᱥᱟᱺᱜᱤᱧ ᱥᱮᱱᱚᱜ ᱦᱩᱭᱩᱜ ᱜᱮᱭᱟ ᱟᱨ ᱩᱱᱩᱥᱩᱞ ᱥᱮ ᱩᱥᱩᱞ ᱩᱥᱩᱞ ᱵᱤᱨᱫᱟᱹᱜᱟᱲ ᱥᱮᱱᱚᱜ ᱞᱟᱹᱜᱤᱫ ᱛᱮ ᱥᱟᱺᱜᱤᱧ ᱚᱲᱟᱜ ᱠᱷᱚᱱ ᱚᱲᱟᱜ ᱠᱷᱚᱱ ᱥᱟᱺᱜᱤᱧ ᱥᱮᱱᱚᱜ ᱦᱩᱭᱩᱜᱼᱟ ᱛᱚᱵᱮ ᱚᱲᱟᱜ ᱠᱷᱚᱱ ᱥᱟᱺᱜᱤᱧ ᱥᱮᱱᱚᱜ ᱞᱟᱹᱜᱤᱫ ᱛᱮᱫᱚ ᱛᱤᱱᱟᱹᱜ ᱥᱟᱺᱜᱤᱧ ᱨᱮ ᱢᱮᱱᱟᱜᱼᱟ ᱚᱱᱟ ᱦᱤᱥᱟᱹᱵ ᱛᱮ ᱦᱤᱡᱩᱜ ᱥᱮᱱᱚᱜ ᱟᱱᱟᱴ ᱢᱮᱱᱟᱜᱼᱟ ᱡᱩᱫᱤ ᱵᱟᱥ ᱠᱚ ᱢᱮᱱᱟᱜᱼᱟ ᱮᱱᱠᱷᱟᱱ ᱫᱚ ᱵᱟᱥ ᱠᱚᱛᱮ ᱦᱤᱡᱩᱜ ᱥᱮᱱᱚᱜ ᱜᱟᱱᱚᱜ ᱜᱮᱭᱟ ᱤᱠᱷᱟᱹᱱ ᱵᱟᱥ ᱨᱮᱦᱚᱸ ᱫᱤᱱᱟᱹᱢ ᱠᱟᱹᱣᱰᱤ ᱮᱢ ᱟᱨ ᱠᱷᱚᱨᱪᱟ ᱫᱚ ᱫᱤᱠᱠᱟᱹᱛ ᱜᱮᱭᱟ ᱚᱱᱟ ᱢᱮᱱᱛᱮ ᱞᱮᱛᱟᱲ ᱥᱮ ᱫᱤᱱᱟᱹᱢ ᱵᱤᱨᱫᱟᱹᱜᱟᱲ ᱫᱤᱱᱟᱹᱢ ᱚᱞᱚᱜ ᱦᱚᱸ ᱟᱹᱰᱤ ᱟᱱᱟᱴ ᱦᱤᱡᱩᱜ ᱠᱟᱱᱟ

ᱚᱞᱚᱜ ᱯᱟᱲᱦᱟᱣ ᱟᱹᱰᱤ ᱞᱟᱹᱠᱛᱤᱭ ᱠᱟᱱᱟ ᱟᱨ ᱡᱚᱛᱚ ᱯᱟᱲᱟ ᱜᱮ ᱡᱚᱛᱚ ᱜᱮᱠᱚ ᱚᱞ ᱯᱟᱲᱦᱟᱜ ᱠᱟᱱᱟ ᱮᱠᱷᱟᱹᱱ ᱩᱥᱩᱞ ᱥᱤᱠᱷᱱᱟᱹᱛ ᱥᱩᱨ ᱨᱮ ᱵᱟᱝ ᱛᱮ ᱟᱹᱰᱤ ᱟᱱᱟᱴ ᱦᱩᱭᱩᱜ ᱠᱟᱱᱟ ᱟᱨ ᱱᱚᱣᱟ ᱠᱷᱟᱹᱛᱤᱨ ᱛᱮᱜᱮ ᱰᱨᱚᱯ ᱟᱣᱩᱴ ᱜᱤᱫᱽᱨᱟᱹ ᱠᱚᱦᱚᱸ ᱡᱟᱹᱥᱛᱤᱜ ᱠᱟᱱᱟ ᱠᱚ ᱛᱚᱵᱮ ᱯᱩᱭᱞᱩ ᱥᱤᱠᱷᱱᱟᱹᱛ ᱥᱮ ᱦᱩᱰᱤᱧ ᱜᱤᱫᱽᱨᱟᱹ ᱠᱚ ᱵᱷᱟᱹᱜᱤ ᱛᱮ ᱯᱟᱲᱦᱟᱣ ᱠᱚ ᱞᱟᱹᱜᱤᱫ ᱫᱚ ᱢᱩᱬ ᱫᱚ ᱟᱭᱚᱼᱵᱟᱵᱟ ᱪᱮᱛᱟᱱ ᱨᱮᱜᱮ ᱟᱭᱚᱼᱵᱟᱵᱟ ᱟᱨ ᱜᱟᱨᱡᱮᱱ ᱪᱮᱛᱟᱱ ᱨᱮ ᱩᱱᱠᱩ ᱞᱮᱛᱟᱲ ᱜᱮ ᱧᱮᱞ ᱵᱷᱟᱹᱜᱤ ᱫᱚᱨᱠᱟᱨ ᱠᱟᱱᱟ ᱩᱱᱠᱩ ᱡᱩᱫᱤ ᱵᱟᱝ ᱠᱚ ᱫᱷᱮᱭᱟᱱ ᱟᱠᱚᱣᱟ ᱜᱤᱫᱽᱨᱟᱹ ᱫᱚ ᱟᱡ ᱛᱮᱫᱚ ᱵᱟᱝ ᱮ ᱴᱷᱤᱠᱟᱹ ᱫᱟᱲᱮᱭᱟᱜᱼᱟ ᱚᱞᱚᱜ ᱯᱟᱲᱦᱟᱣ ᱨᱮᱱᱟᱜ ᱮᱛᱚᱦᱚᱵ ᱫᱚ ᱟᱥᱲᱟ ᱫᱚ ᱚᱞᱚᱜ ᱟᱥᱲᱟ ᱫᱚ ᱚᱲᱟᱜ ᱜᱮ ᱠᱟᱱᱟ ᱟᱨ ᱯᱩᱭᱞᱩ ᱢᱟᱪᱮᱫ ᱫᱚ ᱟᱭᱚᱼᱵᱟᱵᱟ ᱜᱮ ᱠᱟᱱᱟ ᱠᱤᱱ ᱛᱚᱵᱮ ᱟᱭᱚᱼᱵᱟᱵᱟᱣᱟᱜ ᱚᱞᱚᱜ ᱥᱤᱠᱷᱱᱟᱹᱛ ᱫᱚ ᱟᱹᱰᱤ ᱞᱟᱹᱠᱛᱤ ᱜᱮᱭᱟ ᱟᱭᱚᱼᱵᱟᱵᱟ ᱚᱞ ᱵᱟᱹᱠᱤᱱ ᱚᱞ ᱯᱟᱲᱦᱟᱣ ᱞᱮᱱ ᱠᱷᱟᱱ ᱟᱹᱠᱤᱱ ᱨᱮᱱ ᱜᱤᱫᱽᱨᱟᱹ ᱦᱚᱸ ᱚᱞ ᱯᱟᱲᱦᱟᱣ ᱨᱮᱱᱟᱜ ᱡᱟᱦᱟᱸ ᱡᱚᱥ ᱛᱮᱫ ᱢᱮᱱᱟᱜᱼᱟ ᱚᱱᱟ ᱵᱟᱝ ᱠᱤᱱ ᱞᱟᱹᱭ ᱫᱟᱲᱮ ᱟᱠᱚᱣᱟ ᱡᱟᱦᱟᱸᱭ ᱟᱭᱚᱼᱵᱟᱵᱟ ᱵᱟᱝ ᱮ ᱯᱟᱲᱦᱟᱣ ᱠᱚᱜᱼᱟ ᱩᱱᱤ ᱫᱚ ᱟᱡ ᱢᱩᱨᱩᱠᱷ ᱡᱟᱦᱟᱸ ᱩᱭᱦᱟᱹᱨ ᱛᱟᱭ ᱢᱮᱱᱟᱜᱼᱟ ᱤᱱᱟᱹ ᱫᱷᱟᱹᱨᱤᱡ ᱜᱮ ᱟᱡ ᱨᱮᱱ ᱜᱤᱫᱽᱨᱟᱹ ᱞᱟᱹᱜᱤᱫ ᱮ ᱩᱭᱦᱟᱹᱨ ᱫᱟᱲᱮᱭᱟᱜᱼᱟ ᱚᱞ ᱯᱟᱲᱦᱟᱣ ᱜᱤᱫᱽᱨᱟᱹ ᱥᱮ ᱟᱯᱟᱛ ᱫᱚ ᱟᱡ ᱨᱮᱱ ᱜᱤᱫᱽᱨᱟᱹ ᱦᱚᱸᱭ ᱧᱮᱞ ᱠᱚᱣᱟ ᱛᱚᱵᱮ ᱱᱤᱛ ᱚᱞ ᱯᱟᱲᱦᱟᱜ ᱠᱟᱱ ᱨᱮᱦᱚᱸ ᱠᱚ ᱪᱮᱛᱟᱱ ᱵᱤᱨᱫᱟᱹᱜᱟᱲ ᱫᱷᱟᱹᱨᱤᱡ ᱫᱚ ᱡᱟᱹᱥᱛᱤ ᱵᱟᱝ ᱠᱚ ᱥᱮᱴᱮᱨ ᱫᱟᱲᱮᱭᱟᱜ ᱠᱟᱱᱟ ᱱᱚᱣᱟ ᱠᱚ ᱟᱱᱟᱴ

ᱚᱞ ᱯᱟᱲᱦᱟᱣ ᱨᱮ ᱰᱨᱚᱯ ᱟᱣᱩᱴ ᱡᱟᱹᱥᱛᱤᱜ ᱠᱟᱱᱟ